ᱦᱮᱸ ᱤᱧᱦᱚᱸ ᱚᱱᱠᱟᱱᱟᱜ ᱜᱟᱶᱛᱟ ᱨᱮ ᱡᱚᱲᱟᱣ ᱤᱧ ᱛᱟᱦᱮᱸ ᱠᱟᱱᱟ ᱪᱟᱞᱟᱣᱮᱱ ᱩᱱᱤᱥᱥᱚ ᱩᱱᱚ ᱱᱳᱵᱽᱵᱳᱭ ᱱᱳᱵᱽᱵᱳᱭ ᱥᱟᱞ ᱠᱷᱚᱡ ᱟᱹᱫᱤᱵᱟᱹᱥᱤ ᱯᱨᱚᱜᱚᱛᱤ ᱥᱚᱝᱜᱷᱚ ᱢᱮᱱᱛᱮ ᱢᱟᱞᱫᱟ ᱨᱮᱱᱟᱜ ᱜᱟᱡᱚᱞ ᱛᱷᱟᱱᱟ ᱨᱮ ᱢᱤᱫᱴᱮᱡ ᱜᱟᱶᱛᱟ ᱞᱮ ᱛᱮᱭᱟᱨ ᱞᱮᱫᱟ ᱚᱱᱟ ᱜᱟᱶᱛᱟ ᱨᱮ ᱥᱮᱞᱮᱫ ᱠᱟᱛᱮ ᱟᱭᱢᱟ ᱡᱟᱭᱜᱟ ᱟᱨ ᱯᱨᱚᱥᱟᱥᱚᱱᱤᱠ ᱚᱯᱷᱤᱥ ᱠᱚᱨᱮ ᱞᱮ ᱟᱱᱫᱳᱞᱚᱱ ᱞᱮᱫᱟ ᱟᱨ ᱚᱱᱟ ᱟᱱᱫᱳᱞᱚᱱ ᱨᱮᱱᱟᱜ ᱫᱚ ᱛᱟᱦᱮᱸ ᱠᱟᱱᱟ ᱡᱮ ᱦᱚᱲ ᱥᱮ ᱱᱩᱠᱩ ᱟᱹᱫᱤᱵᱟᱹᱥᱤᱭᱟᱜ ᱡᱚᱢᱤ ᱡᱟᱭᱜᱟ ᱫᱤᱠᱩ ᱠᱚᱠᱚ ᱦᱟᱢᱮᱴ ᱞᱮᱫᱟ ᱚᱱᱟᱞᱮ ᱨᱩᱣᱟᱹᱲ ᱦᱚᱪᱚ ᱠᱮᱫ ᱠᱚᱣᱟ ᱟᱨ ᱥᱟᱥᱠᱨᱤᱛᱤᱠ ᱚᱱᱩᱥᱴᱷᱟᱱ ᱠᱚᱞᱮ ᱦᱩᱭ ᱵᱟᱲᱟ ᱦᱚᱪᱚ ᱞᱮᱫᱟ ᱥᱟᱥᱠᱨᱤᱛᱤ ᱨᱮᱱᱟᱜ ᱞᱟᱠᱪᱟᱨ ᱥᱮᱨᱮᱧ ᱫᱩᱨᱟᱹᱝ ᱠᱚᱦᱚᱸ ᱯᱩᱨᱟᱹᱧ ᱥᱮᱞᱮᱫ ᱮᱱᱟ ᱟᱨ ᱚᱱᱟᱛᱮ ᱤᱧᱟᱹᱜ ᱵᱩᱡᱽ ᱨᱮᱫᱚ ᱱᱚᱣᱟᱜᱮ ᱡᱮ ᱜᱟᱶᱛᱟ ᱫᱚ ᱫᱚᱦᱚᱭ ᱡᱟᱹᱨᱩᱲ ᱟᱛᱳ ᱟᱛᱳ ᱥᱮ ᱴᱚᱴᱷᱟ ᱴᱚᱴᱷᱟ ᱮᱞᱟᱠᱟ ᱨᱮ ᱟᱨ ᱡᱩᱢᱤᱫ ᱡᱟᱹᱨᱩᱲ ᱟᱨ ᱡᱩᱢᱤᱫ ᱠᱟᱱ ᱜᱮᱭᱟ ᱫᱟᱲᱮ ᱱᱚᱣᱟᱜᱮ ᱤᱧ ᱴᱷᱮᱡ ᱫᱚ ᱟᱨ ᱟᱵᱚᱣᱟᱜ ᱦᱚᱲ ᱥᱟᱱᱛᱟᱲ ᱥᱚᱢᱟᱡᱽ ᱨᱮ ᱱᱚᱣᱟ ᱟᱵᱚᱣᱟᱜ ᱥᱚᱥᱠᱨᱤᱛᱤ ᱫᱚ ᱟᱹᱰᱤ ᱜᱟᱹᱦᱤᱨ ᱜᱮᱭᱟ ᱟᱨ ᱟᱹᱰᱤ ᱨᱟᱹᱥᱠᱟᱹ ᱟᱱᱟᱜ ᱥᱚᱥᱠᱨᱤᱛᱤ ᱠᱟᱱᱟ ᱱᱚᱣᱟᱜᱮ ᱤᱧᱟᱹᱜ ᱵᱩᱡᱽ ᱨᱮᱫᱚ